ᱦᱮᱸ ᱤᱧ ᱟᱹᱱ ᱟᱱᱟᱴ ᱨᱮᱧ ᱥᱟᱢᱟᱝ ᱫᱟᱯᱨᱟᱢ ᱟᱠᱟᱱᱟ ᱪᱮᱫᱟᱜ ᱥᱮ ᱤᱧ ᱫᱚ ᱢᱤᱫ ᱯᱟᱹᱴᱷᱩᱣᱟᱹ ᱠᱟᱹᱱᱟᱹᱧ ᱩᱱ ᱚᱠᱛᱚ ᱨᱮᱱ ᱠᱷᱟᱛᱟ ᱵᱳᱭ ᱯᱚᱛᱚᱵᱽ ᱠᱚᱨᱮᱱᱟᱝ ᱞᱟᱹᱠᱛᱤ ᱦᱳᱭ ᱞᱮᱱᱟ ᱩᱱ ᱚᱠᱛᱮᱨᱮ ᱤᱧᱟᱹᱜ ᱟᱹᱱ ᱟᱱᱟᱴ ᱫᱚ ᱟᱹᱰᱤᱜᱮ ᱟᱱᱟᱴ ᱞᱮᱱᱟ ᱚᱛ ᱵᱟᱵᱚᱛ ᱵᱤᱨᱳᱫᱷ ᱜᱷᱟᱨᱚᱧᱡᱽ ᱨᱮᱭᱟᱜ ᱥᱟᱛᱟᱢ ᱤᱧ ᱠᱩᱲᱟᱹᱣ ᱨᱮᱱ ᱮᱢᱟᱱ ᱠᱚ ᱟᱹᱱ ᱟᱹᱨᱤ ᱥᱚᱞᱦᱮ ᱞᱟᱹᱜᱤᱫ ᱤᱧ ᱫᱚ ᱟᱭᱩ ᱵᱟᱵᱟ ᱢᱟᱱᱮ ᱟᱞᱮ ᱜᱷᱟᱨᱚᱧᱡᱽ ᱨᱮ ᱴᱷᱮᱱ ᱪᱟᱞᱟᱣ ᱞᱮᱱᱟ ᱟᱨ ᱩᱱᱠᱩ ᱴᱷᱮᱱᱤᱧ ᱵᱟᱲᱟᱭ ᱡᱚᱝ ᱞᱮᱱᱟ ᱡᱮ ᱱᱚᱣᱟ ᱟᱹᱱ ᱟᱱᱟᱴ ᱥᱚᱦᱞᱮ ᱞᱟᱹᱜᱤᱫ ᱛᱮ ᱟᱯᱮ ᱴᱷᱮᱱ ᱤᱧ ᱜᱚᱲᱚ ᱥᱚᱯᱚᱦᱚᱫ ᱤᱧ ᱦᱟᱛᱟᱣ ᱞᱟᱹᱜᱤᱫᱚᱜ ᱠᱟᱱᱟ